ᱤᱧᱟᱹᱜ ᱠᱩᱥᱤᱭᱟᱜ ᱟᱠᱷᱟᱲᱟ ᱫᱚ ᱦᱩᱭᱩᱜ ᱠᱟᱱᱟ ᱯᱟᱛᱟ ᱧᱮᱞ ᱟᱨ ᱱᱚᱣᱟ ᱫᱩᱧ ᱠᱩᱥᱤᱭᱟᱜᱼᱟ ᱪᱮᱫᱟᱜ ᱥᱮ ᱯᱟᱛᱟ ᱪᱷᱟᱛᱟ ᱨᱮᱫᱚ ᱟᱹᱰᱤ ᱟᱸᱴ ᱜᱮ ᱦᱚᱲ ᱠᱚ ᱦᱩᱭᱩᱜᱼᱟ ᱟᱨ ᱟᱭᱢᱟ ᱨᱚᱠᱚᱢ ᱦᱚᱲ ᱥᱟᱛᱮᱫ ᱧᱟᱯᱟᱢ ᱦᱚᱸ ᱦᱩᱭᱩᱜ ᱜᱮᱭᱟ ᱡᱟᱦᱟᱸ ᱫᱚ ᱦᱩᱭᱩᱜ ᱠᱟᱱᱟ ᱥᱟᱺᱜᱤᱧ ᱫᱤᱥᱚᱢ ᱨᱮᱱ ᱯᱮᱲᱟ ᱠᱚ ᱥᱟᱛᱮᱫ ᱧᱟᱯᱟᱢ ᱵᱟᱝ ᱦᱩᱭ ᱟᱠᱟᱱᱟ ᱛᱚ ᱯᱟᱛᱟ ᱫᱚ ᱯᱟᱛᱟ ᱨᱮᱜᱮ ᱧᱟᱯᱟᱢ ᱦᱩᱭᱩᱜᱼᱟ ᱡᱚᱛᱚ ᱦᱚᱲ ᱥᱟᱛᱮᱫ ᱧᱟᱯᱟᱢ ᱦᱩᱭᱩᱜᱼᱟ ᱟᱹᱰᱤ ᱵᱷᱟᱹᱜᱤ ᱵᱩᱡᱷᱟᱹᱜᱼᱟ ᱟᱨ ᱯᱟᱛᱟ ᱪᱷᱟᱛᱟ ᱨᱮᱫᱚ ᱫᱚᱢᱮ ᱨᱚᱠᱚᱢ ᱫᱚᱠᱟᱱ ᱦᱚᱸ ᱛᱟᱦᱮᱱᱟ ᱡᱮᱢᱚᱱ ᱠᱤ ᱥᱟᱹᱲᱤ ᱫᱚᱠᱟᱱ ᱪᱩᱲᱤᱼᱢᱟᱞᱟ ᱫᱚᱠᱟᱱ ᱟᱨ ᱞᱟᱹᱴᱩᱼᱞᱟᱹᱴᱩ ᱱᱟᱜᱚᱨ ᱫᱚᱞᱱᱟ ᱠᱚ ᱚᱱᱟ ᱠᱚᱦᱚᱸ ᱠᱚ ᱟᱹᱜᱩᱭᱮᱫ ᱛᱟᱦᱮᱱ ᱜᱮᱭᱟ ᱟᱨ ᱟᱵᱚ ᱥᱟᱱᱛᱟᱲ ᱥᱚᱢᱟᱡᱽ ᱯᱟᱛᱟ ᱨᱮᱫᱚ ᱫᱚᱢᱮ ᱨᱚᱠᱚᱢ ᱮᱱᱮᱡ ᱫᱚᱞ ᱠᱚ ᱛᱟᱦᱮᱱᱟ ᱛᱩᱢᱫᱟᱜ ᱴᱟᱢᱟᱠ ᱟᱛᱮᱫ ᱮᱱᱮᱡ ᱠᱚᱠᱚ ᱦᱤᱡᱩᱜᱼᱟ ᱟᱨ ᱟᱞᱮ ᱡᱚᱠᱷᱚᱱ ᱜᱟᱛᱮ ᱠᱚ ᱥᱟᱛᱮᱫ ᱠᱤᱢᱵᱟ ᱜᱚ ᱵᱟᱵᱟ ᱥᱟᱛᱮᱫ ᱢᱤᱫ ᱥᱟᱶᱛᱮ ᱡᱚᱠᱷᱚᱱ ᱞᱮ ᱪᱟᱞᱟᱜᱼᱟ ᱥᱟᱡᱽᱼᱥᱟᱯᱟᱵᱽ ᱠᱟᱛᱮ ᱟᱹᱰᱤ ᱵᱷᱟᱜᱮᱧ ᱵᱩᱡᱷᱟᱹᱣ ᱜᱮᱭᱟ ᱟᱨ ᱚᱸᱰᱮ ᱯᱟᱛᱟ ᱴᱷᱮᱱ ᱯᱟᱛᱲᱟ ᱯᱤᱴᱷᱟᱹ ᱠᱚᱦᱚᱸᱠᱚ ᱟᱹᱠᱷᱟᱹᱨᱤᱧᱟ ᱫᱚᱢᱮ ᱨᱚᱠᱚᱢᱟᱜ ᱡᱚᱢᱟᱜ ᱫᱚᱠᱟᱱ ᱠᱚ ᱛᱟᱦᱮᱱᱟ ᱚᱱᱟ ᱠᱷᱟᱹᱛᱤᱨ ᱛᱮ ᱯᱟᱛᱟ ᱧᱮᱞ ᱫᱚ ᱤᱧ ᱟᱹᱰᱤᱧ ᱠᱩᱥᱤᱭᱟᱜᱼᱟ